ᱫᱟᱜ ᱥᱮᱡ ᱱᱤᱨᱟᱹᱭ ᱞᱟᱹᱜᱤᱫ ᱛᱮ ᱤᱧᱟᱜ ᱟᱛᱳ ᱦᱚᱲ ᱠᱚ ᱠᱩᱥᱤ ᱚᱪᱚ ᱚᱲᱟᱜ ᱨᱮᱭᱟᱜ ᱩᱯᱚᱠᱟᱨ ᱠᱚᱫᱚ ᱦᱩᱭᱩᱜ ᱠᱟᱱᱟ ᱡᱮᱞᱮᱠᱟ ᱟᱵᱚ ᱫᱚ ᱚᱱᱟ ᱫᱟᱜ ᱥᱮᱡ ᱫᱚ ᱯᱟᱹᱦᱤᱞ ᱫᱚ ᱯᱟᱹᱦᱤᱞ ᱫᱚ ᱫᱟᱜ ᱥᱮᱡ ᱠᱚᱫᱚ ᱵᱟᱫᱽᱨᱩᱢ ᱯᱷᱟᱛᱨᱩᱢ ᱵᱟᱝ ᱛᱟᱦᱮᱸ ᱠᱟᱱ ᱠᱷᱟᱹᱛᱤᱨ ᱦᱟᱸᱰᱮ ᱱᱟᱰᱮ ᱴᱟᱺᱰᱤ ᱠᱚᱨᱮ ᱚᱛ ᱠᱚᱨᱮ ᱵᱚ ᱫᱟᱜ ᱥᱮᱡ ᱵᱟᱲᱟᱭᱮᱫ ᱠᱟᱱ ᱛᱟᱦᱮᱱᱟ ᱟᱨ ᱚᱱᱟ ᱫᱚ ᱚᱱᱟ ᱫᱚ ᱵᱟᱝ ᱴᱷᱤᱠᱟ ᱪᱮᱫᱟᱜ ᱥᱮ ᱪᱮᱫᱟᱜ ᱥᱮ ᱚᱱᱠᱟ ᱡᱩᱫᱤ ᱵᱚᱱ ᱦᱟᱸᱰᱮ ᱱᱟᱰᱮ ᱫᱟᱜ ᱥᱮᱡ ᱠᱚᱵᱚᱱ ᱠᱚᱨᱟᱣ ᱞᱮᱠᱷᱟᱱ ᱟᱵᱚᱣᱟᱜ ᱯᱚᱨᱤᱵᱮᱥ ᱦᱚᱸ ᱫᱩᱥᱤᱛᱚᱜᱼᱟ ᱚᱱᱟ ᱥᱟᱶᱛᱮ ᱚᱱᱟ ᱠᱚᱨᱮ ᱜᱮ ᱨᱚ ᱠᱚᱠᱚ ᱟᱵᱚᱜᱼᱟ ᱟᱨ ᱩᱱᱠᱩ ᱨᱚ ᱠᱚᱜᱮ ᱟᱵᱚᱣᱟᱜ ᱡᱚᱢᱟᱜ ᱧᱩᱣᱟᱜ ᱨᱮᱠᱚ ᱟᱵᱚᱜᱼᱟ ᱡᱟᱦᱟᱸ ᱠᱷᱟᱹᱛᱤᱨ ᱛᱮ ᱟᱵᱚᱣᱟᱜ ᱟᱡᱷᱟᱨ ᱥᱮ ᱟᱵᱚ ᱡᱟᱦᱟᱸ ᱠᱷᱟᱹᱛᱤᱨ ᱛᱮ ᱟᱵᱚᱣᱟᱜ ᱨᱳᱜ ᱟᱡᱟᱨ ᱠᱚᱦᱚᱸ ᱦᱩᱭ ᱫᱟᱲᱮᱭᱟᱵᱚᱱᱟ ᱥᱮ ᱨᱳᱜᱽ ᱟᱡᱟᱨ ᱠᱚᱦᱚᱸ ᱟᱵᱚ ᱫᱚ ᱧᱟᱢ ᱫᱟᱲᱮ ᱟᱵᱚᱱᱟ ᱥᱮ ᱧᱟᱢᱮᱫ ᱵᱚᱱ ᱜᱮᱭᱟ ᱚᱱᱟ ᱠᱷᱟᱹᱛᱤᱨ ᱛᱮ ᱱᱟᱛᱟᱨ ᱫᱚ ᱡᱟᱦᱟᱸ ᱥᱚᱨᱠᱟᱨ ᱵᱟᱫᱽᱨᱩᱢ ᱥᱮ ᱥᱳᱣᱪᱟᱞᱚᱭ ᱮᱢ ᱟᱠᱟᱱᱟ ᱚᱲᱟᱜ ᱚᱲᱟᱜ ᱛᱚ ᱟᱵᱚᱫᱚ ᱦᱟᱸᱰᱮ ᱱᱟᱰᱮ ᱫᱟᱜ ᱥᱮᱡ ᱵᱟᱝ ᱠᱚᱨᱟᱣ ᱠᱟᱛᱮ ᱚᱱᱟ ᱵᱟᱫᱽᱨᱩᱢ ᱥᱮ ᱥᱳᱣᱪᱟᱞᱚᱭ ᱨᱮᱜᱮ ᱠᱚᱨᱟᱣ ᱛᱟᱵᱚᱱ ᱯᱮᱢᱟ ᱪᱮᱫᱟᱜ ᱥᱮ ᱚᱸᱰᱮᱵᱚᱱ ᱠᱚᱨᱟᱣ ᱞᱮᱠᱷᱟᱱ ᱜᱮ ᱟᱵᱚᱣᱟᱜ ᱯᱚᱨᱤᱵᱮᱥ ᱦᱚᱸ ᱢᱚᱡᱽ ᱛᱟᱦᱮᱱᱟ ᱟᱨ ᱟᱵᱚᱣᱟᱜ ᱦᱚᱲᱢᱚ ᱦᱚᱸ ᱢᱚᱡᱽ ᱛᱟᱦᱮᱱᱟ ᱟᱨ ᱡᱚᱛᱚ ᱟᱨ ᱟᱵᱚᱣᱟᱜ ᱦᱚᱲᱢᱚ ᱢᱚᱡᱽ ᱛᱟᱦᱮᱸ ᱞᱮᱱ ᱠᱷᱟᱱ ᱜᱮ ᱡᱚᱛᱚ ᱠᱤᱪᱷᱩ ᱜᱮ ᱥᱩᱠ ᱛᱮ ᱥᱮ ᱱᱤᱨᱟᱹᱭ ᱛᱮᱵᱚᱱ ᱠᱚᱨᱟᱣ ᱫᱟᱲᱮᱭᱟᱜᱼᱟ ᱟᱵᱚᱣᱟᱜ ᱡᱤᱭᱚᱱ ᱦᱚᱸ ᱟᱹᱰᱤ ᱱᱤᱨᱟᱹᱭ ᱰᱟᱦᱟᱨ ᱛᱮ ᱥᱮ ᱱᱟᱯᱟᱭ ᱰᱟᱦᱟᱨ ᱛᱮ ᱞᱟᱲᱟ ᱞᱟᱦᱟ ᱫᱟᱲᱮᱭᱟᱜᱼᱟ ᱛᱚ ᱤᱧᱟᱹᱜ ᱠᱟᱛᱷᱟ ᱫᱚ ᱱᱚᱣᱟ ᱜᱮ ᱠᱟᱱᱟ ᱵᱟᱝᱢᱟ ᱟᱵᱚ ᱫᱚ ᱦᱟᱸᱰᱮ ᱱᱟᱰᱮ ᱥᱮ ᱴᱟᱺᱰᱤ ᱠᱚᱨᱮ ᱜᱷᱟᱨ ᱠᱚᱨᱮ ᱜᱟᱹᱰᱭᱟᱹ ᱠᱚᱨᱮ ᱫᱟᱜ ᱥᱮᱡ ᱵᱟᱝ ᱵᱟᱲᱟᱭ ᱵᱟᱝ ᱠᱚᱨᱟᱣ ᱠᱟᱛᱮ ᱱᱤᱨᱫᱤᱥᱴᱚ ᱢᱤᱫᱴᱟᱝ ᱡᱟᱭᱜᱟ ᱨᱮ ᱥᱮ ᱡᱟᱦᱟᱸ ᱫᱚ ᱟᱵᱚ ᱫᱚ ᱵᱟᱫᱽᱨᱩᱢ ᱥᱮ ᱥᱳᱣᱪᱟᱞᱚᱭ ᱢᱮᱱᱛᱮᱵᱚᱱ ᱵᱟᱲᱟᱭᱮᱫᱟ ᱟᱵᱚᱫᱚ ᱚᱸᱰᱮ ᱜᱮᱱᱚᱱ ᱠᱚᱨᱟᱣᱢᱟ ᱡᱟᱛᱮ ᱟᱵᱚᱣᱟᱜ ᱯᱚᱨᱤᱥᱵᱮᱥ ᱦᱚᱸ ᱢᱚᱡᱽ ᱜᱮ ᱛᱟᱦᱮᱱ ᱟᱨ ᱟᱵᱚ ᱦᱚᱸ ᱢᱚᱡᱽ ᱜᱮᱵᱚᱱ ᱛᱟᱦᱮᱱ ᱢᱟ